ᱜᱚᱢᱠᱮ ᱤᱧ ᱱᱤᱛᱚᱜ ᱢᱟᱨᱮ ᱴᱷᱤᱠᱟᱱᱟ ᱨᱮᱫᱚ ᱵᱟᱹᱱᱩᱜᱤᱧᱟ ᱱᱤᱛᱚᱜ ᱡᱟᱦᱟᱸ ᱴᱷᱤᱠᱟᱱᱟᱧ ᱮᱢᱟᱢ ᱠᱟᱱᱟ ᱵᱟᱸᱠᱩᱲᱟ ᱡᱮᱞᱟ ᱨᱟᱭᱯᱩᱨ ᱵᱞᱚᱠ ᱢᱳᱴᱜᱳᱫᱟ ᱴᱚᱴᱷᱟ ᱤᱧ ᱡᱚᱢᱟᱜ ᱧᱩᱣᱟᱜ ᱚᱰᱟᱨ ᱞᱮᱠᱷᱟᱱ ᱱᱚᱣᱟ ᱴᱷᱤᱠᱟᱱᱟ ᱨᱮᱜᱮ ᱵᱷᱮᱡᱟ ᱤᱧ ᱯᱮ